ᱤᱧᱟᱹᱜ ᱢᱤᱫᱴᱟᱝ ᱯᱷᱮᱹᱥᱵᱩᱠ ᱮᱠᱟᱣᱩᱱᱴ ᱢᱮᱱᱟᱜ ᱛᱤᱧᱟᱹ ᱟᱨ ᱱᱚᱣᱟ ᱯᱷᱮᱹᱥᱵᱩᱠ ᱮᱠᱟᱣᱩᱱᱴ ᱛᱟᱞᱟᱛᱮ ᱡᱮᱢᱚᱱ ᱜᱟᱛᱮ ᱠᱚ ᱥᱟᱞᱟᱜ ᱤᱧ ᱨᱚᱯᱚᱲᱟ ᱛᱮᱢᱱᱤ ᱤᱧᱟᱹᱜ ᱫᱳᱭᱱᱚᱱᱫᱤᱱ ᱡᱤᱵᱚᱱ ᱨᱮ ᱡᱟᱦᱟᱸ ᱠᱚ ᱠᱟᱹᱢᱤ ᱦᱚᱨᱟᱧ ᱠᱟᱹᱢᱤᱭᱟ ᱱᱚᱣᱟ ᱯᱷᱮᱹᱥᱵᱩᱠ ᱢᱟᱫᱽᱫᱷᱚᱢ ᱛᱮᱧ ᱟᱯᱞᱳᱰᱟ ᱟᱨ ᱱᱚᱣᱟ ᱤᱧ ᱥᱟᱱᱟᱢ ᱜᱟᱛᱮ ᱠᱚᱴᱷᱮᱱ ᱱᱚᱣᱟ ᱯᱷᱮᱥᱹᱵᱩᱠ ᱨᱮᱭᱟᱜ ᱥᱮ ᱤᱧᱟᱹᱝ ᱠᱟᱹᱢᱤ ᱦᱚᱨᱟ ᱠᱚᱧ ᱪᱟᱞᱟᱣ ᱤᱫᱤ ᱛᱤᱧᱟᱹ ᱟᱨ ᱥᱟᱶᱼᱥᱟᱶᱛᱮ ᱱᱚᱣᱟ ᱯᱷᱮᱹᱥᱵᱩᱠ ᱢᱟᱫᱽᱫᱷᱚᱢ ᱛᱮ ᱡᱟᱦᱟᱸᱭ ᱜᱟᱛᱮ ᱠᱚ ᱢᱮᱱᱟᱜ ᱠᱚᱣᱟ ᱱᱚᱣᱟ ᱜᱟᱛᱮ ᱠᱚᱣᱟᱜ ᱡᱟᱦᱟᱸ ᱠᱚ ᱠᱟᱹᱢᱤ ᱦᱚᱨᱟ ᱱᱚᱣᱟ ᱠᱚᱦᱚᱸ ᱤᱧ ᱱᱚᱣᱟ ᱯᱷᱮᱹᱥᱵᱩᱠ ᱛᱟᱞᱟ ᱛᱮᱧ ᱧᱟᱢᱟ ᱥᱟᱶᱼᱥᱟᱶᱛᱮ ᱜᱚᱴᱟ ᱫᱩᱱᱭᱟᱹ ᱨᱮᱱᱟᱜ ᱠᱷᱚᱵᱽᱨᱟ ᱠᱷᱚᱵᱚᱨ ᱠᱚᱦᱚᱸ ᱱᱚᱣᱟ ᱯᱷᱮᱹᱥᱵᱩᱠ ᱢᱟᱫᱽᱫᱷᱚᱢ ᱛᱤᱧ ᱧᱟᱢᱟ